ᱡᱚᱦᱟᱨ ᱜᱮ ᱤᱧᱟ ᱜ ᱧᱩᱛᱩᱢ ᱫᱚ ᱨᱤᱢᱤᱞ ᱢᱩᱨᱢᱩ ᱟᱭᱳ ᱧᱩᱛᱩᱢ ᱨᱮᱠᱷᱟ ᱢᱩᱨᱢᱩ ᱟᱨ ᱟᱯᱟᱛ ᱧᱩᱛᱩᱢ ᱫᱚ ᱠᱚᱨᱚᱱ ᱢᱩᱨᱢᱩ ᱟᱞᱤᱧ ᱫᱚ ᱵᱟᱨ ᱵᱚᱭᱦᱟ ᱤᱧ ᱫᱚ ᱢᱟᱨᱟᱝ ᱤᱡ ᱟᱨ ᱵᱚᱠᱚᱧᱟᱜ ᱧᱩᱛᱩᱢ ᱫᱚ ᱤᱯᱤᱞ ᱢᱩᱨᱢᱩ ᱤᱧᱟᱹᱜ ᱟᱛᱳ ᱫᱚ ᱵᱟᱲᱮ ᱜᱷᱩᱴᱩ ᱯᱷᱩᱞᱠᱩᱥᱢᱟᱹ ᱵᱟᱸᱠᱩᱲᱟ ᱦᱚᱱᱚᱛ ᱨᱮ ᱤᱧ ᱫᱚ ᱯᱷᱤᱡᱤᱠᱮᱞ ᱮᱰᱩᱠᱮᱥᱚᱱ ᱛᱟᱞᱟᱛᱮ ᱵᱤᱭᱮ ᱫᱩᱧ ᱯᱩᱨᱟᱹᱣ ᱟᱠᱟᱫᱟ ᱟᱨ ᱱᱤᱛᱚᱜ ᱠᱷᱮᱞᱳᱰ ᱠᱚᱨᱮᱦᱚᱸ ᱡᱚᱯᱲᱟᱣ ᱢᱤᱱᱟᱹᱧᱟ